ᱫᱷᱟᱹᱨᱛᱤ ᱨᱮᱱᱟᱝ ᱡᱚᱛᱚ ᱠᱷᱚᱱ ᱢᱟᱨᱮ ᱥᱟᱥᱚᱱ ᱫᱚ ᱡᱟᱦᱟᱸ ᱞᱮᱠᱟ ᱟᱞᱮᱞᱮ ᱵᱟᱲᱟᱭᱟ ᱡᱮ ᱱᱚᱣᱟ ᱫᱚ ᱵᱨᱤᱴᱤᱥ ᱡᱟᱦᱟᱸᱭ ᱤᱝᱨᱮᱡᱽ ᱠᱚ ᱦᱮᱡ ᱞᱮᱱᱟ ᱩᱱᱠᱩ ᱛᱮᱦᱚᱸ ᱟᱵᱚ ᱱᱚᱣᱟ ᱫᱷᱟᱹᱨᱛᱤ ᱨᱮᱠᱚ ᱟᱵᱚ ᱱᱚᱣᱟ ᱵᱷᱟᱨᱚᱛ ᱫᱤᱥᱚᱢ ᱨᱮᱠᱚ ᱥᱟᱥᱚᱱ ᱞᱟᱜᱼᱟ ᱚᱱᱟ ᱟᱹᱰᱤ ᱫᱤᱱ ᱠᱚ ᱥᱟᱥᱚᱱ ᱞᱟᱜᱟᱜᱼᱟ ᱚᱱᱟ ᱟᱵᱚ ᱱᱚᱣᱟ ᱵᱷᱟᱨᱚᱛ ᱫᱤᱥᱚᱢ ᱨᱮ ᱛᱚ ᱚᱱᱟᱜᱮ ᱟᱹᱰᱤ ᱢᱟᱨᱟᱝ ᱥᱟᱥᱚᱱ ᱞᱮᱠᱟ ᱛᱮᱫᱚ ᱟᱹᱞᱤᱧᱞᱤᱧ ᱩᱭᱦᱟᱹᱨ ᱧᱟᱢᱟ ᱛᱚ ᱚᱱᱟ ᱡᱟᱦᱟᱸ ᱠᱚ ᱥᱟᱥᱚᱱᱞᱮᱫ ᱵᱚᱱᱟ ᱚᱱᱟ ᱞᱟᱹᱜᱤᱫᱼᱛᱮ ᱟᱹᱰᱤᱜᱟᱱ ᱟᱵᱚᱨᱮᱱ ᱵᱤᱨ ᱠᱚᱠᱚ ᱢᱟᱲᱟᱝ ᱞᱮᱱᱟ ᱡᱟᱦᱟᱸ ᱞᱮᱠᱟ ᱥᱤᱫᱩ ᱠᱟᱱᱦᱩ ᱛᱟᱹᱠᱤᱱ ᱱᱚᱣᱟ ᱦᱩᱞ ᱠᱤᱱ ᱮᱦᱚᱵ ᱞᱟᱜᱼᱟ ᱚᱱᱠᱟᱜᱮ ᱟᱨᱦᱚᱸ ᱟᱹᱰᱤᱜᱟᱱ ᱟᱭᱢᱟ ᱠᱚ ᱛᱟᱦᱮᱸ ᱞᱮᱱᱟ ᱟᱵᱚᱨᱮᱱ ᱵᱤᱨ ᱠᱚ ᱡᱟᱦᱟᱸᱭ ᱠᱚ ᱩᱱᱠᱩ ᱠᱚ ᱞᱟᱜᱟᱞᱮᱫ ᱠᱚᱣᱟ ᱛᱟᱦᱮᱸᱫ